ᱦᱮᱸ ᱦᱮᱞᱳ ᱟᱪᱪᱷᱟ ᱱᱚᱣᱟ ᱯᱩᱨᱩᱞᱤᱭᱟᱹ ᱡᱮᱞᱟ ᱨᱮ ᱥᱟᱱᱛᱟᱲ ᱦᱚᱲ ᱠᱚᱫᱚ ᱡᱚᱢ ᱧᱩ ᱞᱮᱠᱟ ᱛᱮᱫᱚ ᱢᱟᱱᱮ ᱟᱲᱟᱜ ᱥᱟᱠᱟᱢ ᱠᱚᱜᱮ ᱞᱮ ᱡᱚᱢᱟ ᱫᱟᱜ ᱢᱟᱹᱲᱤ ᱠᱟᱛᱮᱫ ᱟᱨ ᱟᱲᱟᱜ ᱥᱟᱠᱟᱢ ᱫᱚ ᱦᱩᱭᱩᱜ ᱠᱟᱱᱟ ᱥᱤᱧ ᱟᱲᱟᱜ ᱦᱮᱱᱪᱟ ᱟᱲᱟᱜ ᱱᱮᱛᱟᱨ ᱫᱚ ᱟᱨ ᱜᱟᱫᱷᱟᱨᱤ ᱟᱲᱟᱜ ᱠᱚ ᱪᱟᱠᱟᱢ ᱞᱟᱲᱟᱜ ᱠᱚ ᱢᱟᱱᱮ ᱱᱤᱭᱟᱹ ᱥᱚᱢᱚᱭ ᱫᱚ ᱦᱩᱭᱩᱜᱼᱟ ᱟᱨ ᱪᱮᱫ ᱪᱚᱝ ᱚᱱᱟ ᱠᱚᱞᱮ ᱡᱚᱢ ᱧᱩᱭᱟ ᱟᱨ ᱢᱟᱱᱮ ᱧᱤᱫᱟᱹ ᱵᱮᱲᱟ ᱫᱚ ᱨᱩᱴᱤᱭᱟᱞᱮ ᱟᱨ ᱨᱩᱴᱤ ᱠᱟᱛᱮ ᱡᱚᱢ ᱠᱟᱛᱮ ᱜᱮᱞᱮ ᱛᱟᱦᱮᱱᱟ ᱢᱟᱱᱮ ᱥᱚᱝᱥᱟ ᱠᱷᱩᱵ ᱢᱟᱱᱮ ᱵᱷᱟᱞᱮ ᱵᱟᱹᱱᱩᱜ ᱛᱟᱞᱮᱭᱟ ᱛᱚ ᱢᱟᱱᱮ ᱡᱚᱢ ᱧᱩ ᱨᱮᱱᱟᱜ ᱚᱵᱷᱟᱵ ᱢᱟᱱᱮ ᱪᱟᱣᱞᱮ ᱠᱚ ᱵᱟᱝ ᱦᱩᱭᱩᱜ ᱛᱟᱞᱮᱭᱟ ᱚᱱᱟ ᱠᱟᱨᱚᱱ ᱛᱮ ᱨᱩᱴᱤ ᱠᱚ ᱧᱟᱢᱚᱜ ᱠᱟᱱ ᱠᱷᱮᱛᱨᱮ ᱨᱩᱴᱤ ᱠᱚ ᱵᱮᱱᱟᱣ ᱠᱟᱛᱮ ᱞᱮ ᱡᱚᱢ ᱧᱩ ᱠᱟᱛᱮ ᱞᱮ ᱡᱟᱹᱯᱤᱫᱟ ᱟᱨ ᱪᱮᱫ ᱪᱚᱝ ᱧᱤᱫᱟᱹ ᱫᱚ ᱵᱟᱦᱟ ᱥᱚᱨᱦᱟᱭ ᱠᱚᱨᱮ ᱫᱚ ᱢᱟᱱᱮ ᱠᱩᱞᱟᱹᱣ ᱡᱩᱴᱟᱹᱣ ᱠᱟᱜᱼᱟ ᱞᱮ ᱰᱷᱮᱨ ᱫᱤᱱ ᱠᱷᱚᱱ ᱚᱱᱠᱟ ᱟᱨ ᱠᱤᱪᱷᱩ ᱵᱷᱟᱞᱮ ᱩᱱ ᱫᱚᱞᱮ ᱢᱟᱱᱮ ᱠᱚᱨᱟᱣ ᱠᱟᱜᱼᱟ ᱞᱮ ᱚᱱᱠᱟ ᱡᱤᱞ ᱦᱟᱹᱠᱩ ᱦᱮᱸ ᱚᱱᱟ ᱠᱚ ᱢᱟᱱᱮ ᱯᱚᱨᱚᱵᱽ ᱛᱤᱦᱟ ᱫᱚ ᱟᱨ ᱵᱟᱠᱷᱟᱡ ᱵᱟᱹᱠᱤ ᱫᱤᱱ ᱫᱚ ᱵᱟᱝ ᱞᱮ ᱠᱚᱨᱟᱣ ᱫᱟᱲᱮᱭᱟᱜ ᱛᱚ ᱚᱱᱟ ᱠᱟᱨᱚᱱ ᱛᱮ ᱢᱟᱱᱮ ᱨᱳᱡᱽᱜᱟᱨ ᱵᱟᱹᱱᱩᱜ ᱟᱠᱟᱫ ᱛᱟᱞᱮᱭᱟ ᱯᱚᱨᱚᱵᱽ ᱠᱮ ᱦᱚᱛᱮᱫ ᱛᱮ ᱫᱟᱲᱮᱜ ᱟᱞᱮ ᱡᱟᱦᱟᱭ ᱠᱚᱫᱚ ᱡᱟᱦᱟᱭ ᱠᱚᱫᱚ ᱵᱟᱝ ᱦᱚᱸ ᱡᱚᱛᱚ ᱠᱚᱫᱚ ᱵᱟᱝ ᱞᱮ ᱫᱟᱲᱮᱭᱟᱜᱼᱟ ᱟᱨ ᱪᱮᱫ ᱪᱚᱝ ᱚᱱᱟ ᱯᱚᱨᱚᱵᱽ ᱯᱤᱦᱟᱹ ᱦᱚᱸ ᱡᱤᱞ ᱦᱟᱹᱠᱩ ᱵᱟᱝ ᱡᱩᱴᱟᱹᱣ ᱞᱮᱱᱠᱷᱟᱱ ᱢᱟᱱᱮ ᱵᱷᱟᱞᱮ ᱫᱚ ᱪᱤᱠᱟᱹ ᱛᱮᱢ ᱡᱚᱢᱟ ᱦᱮᱸ ᱟᱲᱟᱜ ᱥᱟᱠᱟᱢ ᱠᱚ ᱜᱮ ᱧᱟᱢ ᱵᱟᱲᱟ ᱠᱟᱛᱮ ᱚᱱᱟ ᱠᱚ ᱛᱮᱜᱮ ᱡᱚᱢ ᱠᱟᱛᱮ ᱛᱟᱦᱮᱱ ᱦᱩᱭᱩᱜᱼᱟ ᱟᱨ ᱪᱮᱫ ᱚᱱᱟ ᱠᱚᱛᱮ ᱟᱨ ᱦᱮᱸ ᱦᱮᱸ ᱱᱚᱝᱠᱟᱞᱮ ᱡᱚᱢ ᱧᱩᱭᱟ ᱟᱨ ᱪᱮᱫ ᱪᱚᱝ